ᱦᱮᱸ ᱪᱟᱞᱟᱣᱞᱮᱱ ᱜᱤᱭᱟᱹᱧ ᱛᱟᱨᱚᱠᱛᱮᱧ ᱪᱟᱞᱟᱣ ᱵᱟᱲᱟᱣᱟ ᱛᱟᱨᱚᱠᱨᱮ ᱧᱮᱞ ᱡᱤᱱᱤᱥ ᱟᱭᱢᱟ ᱰᱷᱮᱨ ᱢᱮᱱᱟᱜᱼᱟ ᱵᱟᱦᱟᱠᱚ ᱛᱟᱯᱚᱨᱮ ᱫᱟᱜ ᱪᱷᱤᱨᱪᱷᱤᱨᱟᱹᱣ ᱚᱰᱚᱝᱼᱟᱜ ᱠᱚ ᱛᱟᱨᱯᱚᱨᱮ ᱦᱟᱹᱛᱤ ᱥᱟᱫᱚᱢ ᱠᱚᱠᱚ ᱡᱩᱛ ᱟᱠᱟᱫ ᱠᱚᱣᱟ ᱠᱟᱴᱩᱱ ᱠᱚᱠᱚ ᱡᱩᱛ ᱟᱠᱟᱫ ᱠᱚᱣᱟ ᱟᱭᱢᱟ ᱠᱤᱪᱷᱩ ᱦᱮᱱᱟᱜᱼᱟ ᱫᱟᱜᱛᱮ ᱪᱟᱞᱟᱜ ᱪᱮᱫᱠᱚ ᱢᱮᱛᱟᱜᱼᱟ ᱠᱟᱹᱴᱤᱡ ᱠᱟᱹᱴᱤᱡ ᱚᱱᱟᱦᱚᱸᱧ ᱧᱮᱞ ᱟᱠᱟᱫᱟᱜᱼᱟ ᱚᱱᱟᱠᱚ ᱦᱮᱱᱟᱜᱼᱟ ᱟᱭᱢᱟ ᱰᱷᱮᱨ ᱤᱭᱟᱹᱠᱚ ᱢᱮᱱᱟᱜᱼᱟ ᱪᱮᱫᱠᱚ ᱢᱮᱛᱟᱜ ᱠᱟᱱᱟ ᱤᱭᱟᱹᱠᱚ ᱵᱮᱱᱟᱣ ᱟᱠᱟᱫᱼᱟ ᱨᱮᱞ ᱜᱟᱹᱰᱤᱠᱚ ᱜᱤᱫᱽᱨᱟᱹ ᱫᱮᱡᱚᱡ ᱨᱮᱞ ᱜᱟᱹᱰᱤᱠᱚ ᱠᱟᱹᱴᱤᱡ ᱠᱚᱣᱟᱜ ᱞᱟᱹᱴᱩ ᱦᱚᱲ ᱦᱚᱸᱠᱚ ᱫᱮᱡᱚᱜᱚ ᱟᱠᱚ ᱯᱷᱮᱰᱚᱜᱚ ᱟᱠᱚ ᱛᱟᱨᱯᱚᱨᱮ ᱟᱵᱟᱨ ᱤᱭᱟᱹᱠᱚ ᱢᱮᱱᱟᱜᱼᱟ ᱪᱮᱫᱠᱚ ᱢᱮᱛᱟᱜᱼᱟ ᱫᱮᱡᱚᱜᱼᱟᱜ ᱚᱱᱮ ᱠᱩᱠᱩᱜ ᱠᱚ ᱚᱱᱟᱠᱚ ᱢᱮᱱᱟᱜᱼᱟ